ᱵᱟᱯᱞᱟ ᱫᱚ ᱟᱹᱰᱤ ᱨᱟᱹᱥᱠᱟᱹ ᱨᱮᱭᱟᱜ ᱮᱱᱮᱡ ᱥᱮᱨᱮᱧ ᱠᱟᱱ ᱛᱟᱵᱚᱱᱟ ᱵᱟᱯᱞᱟ ᱵᱮᱲᱟᱨᱮ ᱡᱟᱦᱟᱸ ᱞᱮᱠᱟ ᱡᱟᱶᱟᱭ ᱦᱤᱡᱩᱜᱼᱟᱭ ᱚᱲᱟᱜᱛᱮ ᱵᱟᱯᱞᱟᱜ ᱫᱩᱣᱟᱹᱨ ᱤᱛᱩᱫ ᱥᱤᱸᱫᱩᱨ ᱡᱟᱦᱟᱸᱵᱚᱱ ᱢᱮᱛᱟᱜ ᱠᱟᱱᱟ ᱚᱱᱟ ᱨᱮᱭᱟᱜ ᱮᱱᱮᱡ ᱥᱮᱨᱮᱧ ᱦᱚᱲᱮ ᱟᱨ ᱚᱱᱟ ᱨᱮᱱᱟᱜ ᱠᱟᱹᱦᱱᱤ ᱠᱩᱫᱩᱢ ᱠᱚᱦᱚᱸ ᱢᱮᱱᱟᱜᱼᱟ ᱱᱤᱛᱨᱮᱱ ᱵᱟᱯᱞᱟ ᱩᱱᱠᱩ ᱵᱟᱨᱦᱮ ᱠᱚᱲᱟ ᱠᱚᱠᱚ ᱦᱤᱡᱩᱜᱼᱟ ᱱᱚᱸᱰᱮ ᱠᱚ ᱟᱛᱳ ᱦᱚᱲ ᱠᱚ ᱩᱱᱠᱩ ᱠᱚ ᱥᱟᱞᱟᱜ ᱠᱚ ᱜᱟᱯᱟᱞᱢᱟᱨᱟᱜ ᱟᱠᱚ ᱠᱟᱹᱦᱱᱤ ᱠᱩᱫᱩᱢ ᱞᱮᱠᱟᱛᱮ ᱢᱟᱱᱮ ᱚᱠᱟᱞᱮᱠᱟ ᱨᱮ ᱱᱩᱭ ᱫᱚ ᱪᱮᱫᱼᱮ ᱪᱤᱠᱟᱹ ᱞᱮᱱᱟ ᱟᱨ ᱪᱟᱸᱫᱳ ᱵᱚᱸᱜᱟ ᱫᱚ ᱛᱤᱱᱟᱹᱜ ᱡᱷᱟᱹᱞ ᱨᱮ ᱡᱩᱞᱩᱜ ᱠᱟᱱᱟᱭ ᱟᱨ ᱛᱤᱱᱟᱹᱜ ᱫᱤᱱᱮ ᱠᱷᱚᱱᱮ ᱡᱩᱞ ᱦᱤᱡᱩᱜ ᱠᱟᱱᱟ ᱚᱱᱮ ᱚᱱᱠᱟᱱ ᱠᱟᱛᱷᱟ ᱠᱚ ᱢᱤᱫᱴᱟᱝ ᱠᱩᱫᱩᱢ ᱠᱩᱫᱩᱢ ᱱᱟᱦᱟᱜ ᱡᱟᱦᱟᱸ ᱟᱨ ᱥᱮᱨᱮᱧ ᱦᱮᱯᱨᱟᱣ ᱦᱚᱸ ᱢᱮᱱᱟᱜᱼᱟ ᱥᱮᱨᱮᱧ ᱦᱚᱸ ᱚᱱᱛᱮ ᱠᱚ ᱵᱟᱨᱭᱟᱹᱛ ᱠᱚᱲᱟ ᱠᱚᱠᱚ ᱮᱥᱮᱫ ᱠᱟᱠᱚᱣᱟ ᱠᱚ ᱟᱨ ᱟᱹᱛᱩᱨᱮᱱ ᱤᱭᱟᱹ ᱠᱚ ᱡᱟᱶᱟᱭ ᱯᱟᱦᱴᱟᱨᱮᱱ ᱡᱟᱦᱟᱸ ᱠᱚᱲᱟ ᱠᱚ ᱦᱤᱡᱩᱜ ᱟᱠᱚ ᱩᱱᱠᱩ ᱦᱚᱸᱠᱚ ᱥᱮᱨᱮᱧ ᱛᱮᱜᱮ ᱠᱚ ᱛᱮᱞᱟᱭᱟᱠᱚ ᱨᱟᱹᱥᱠᱟᱹ ᱫᱚ ᱫᱚᱢᱮ ᱵᱩᱡᱷᱟᱹᱜᱼᱟ ᱟᱹᱰᱤ ᱵᱩᱡᱷᱟᱹᱜᱼᱟ ᱱᱚᱝᱠᱟᱱ ᱨᱟᱹᱥᱠᱟᱹ ᱵᱩᱡᱷᱟᱹᱜᱼᱟ ᱵᱟᱯᱞᱟ ᱢᱤᱫᱴᱟᱝ ᱢᱟᱱᱮ ᱟᱛ ᱡᱟᱜᱨᱮᱱ ᱦᱚᱲ ᱠᱚ ᱨᱟᱹᱥᱠᱟᱹᱜᱼᱟ ᱟᱛᱳ ᱡᱟᱠ ᱨᱮᱱ ᱦᱚᱲ ᱢᱤᱫᱴᱟᱝ ᱵᱟᱯᱞᱟ ᱢᱤᱫᱴᱟᱝ ᱠᱩᱲᱤᱭᱟᱜ ᱵᱟᱯᱞᱟ ᱨᱮ ᱢᱤᱫᱴᱟᱝ ᱡᱟᱶᱟᱭᱟᱜ ᱵᱟᱯᱞᱟ ᱨᱮ ᱠᱚᱲᱦᱟᱜ ᱵᱟᱯᱞᱟ ᱨᱮ ᱢᱟᱱᱮ ᱱᱚᱝᱠᱟ ᱨᱟᱹᱥᱠᱟᱹ ᱵᱩᱡᱷᱟᱹᱜᱼᱟ ᱡᱮ ᱢᱟᱱᱮ ᱟᱛᱳ ᱡᱟᱠ ᱨᱮᱱ ᱢᱟᱱᱮ ᱨᱟᱹᱥᱠᱟᱹ ᱛᱮᱠᱚ ᱞᱟᱞᱮ ᱪᱟᱯᱮᱜᱼᱟ ᱟᱨ ᱠᱚ ᱮᱱᱮᱡ ᱟᱠᱚ ᱥᱮᱨᱮᱧᱟᱠᱚ ᱫᱚᱝ ᱢᱟᱱᱮ ᱫᱚᱝ ᱫᱚᱝ ᱞᱮᱠᱟᱱ ᱮᱱᱮᱡ ᱫᱚ ᱫᱚᱝ ᱫᱚ ᱫᱤᱱ ᱫᱚ ᱵᱟᱵᱚ ᱱᱮᱱᱮᱡᱼᱟ ᱵᱟᱯᱞᱟ ᱨᱮᱜᱮᱵᱚᱱ ᱮᱱᱮᱡᱟ ᱵᱟᱯᱞᱟ ᱨᱮ ᱮᱱᱮᱡ ᱠᱟᱛᱮᱫ ᱱᱚᱝᱠᱟᱱ ᱪᱮᱦᱨᱟ ᱞᱮᱠᱟ ᱵᱩᱡᱷᱟᱹᱜᱼᱟ ᱢᱟᱱᱮ ᱟᱨ ᱱᱚᱣᱟ ᱢᱮᱱᱜᱮ ᱵᱟᱭ ᱜᱟᱱᱚᱜᱼᱟ ᱡᱟᱦᱟᱸ ᱞᱮᱠᱟ ᱱᱚᱣᱟ ᱥᱮᱨᱮᱧ ᱠᱚ ᱢᱮᱱᱟᱜᱼᱟ ᱵᱤᱱᱛᱤ ᱠᱚ ᱢᱮᱱᱟᱜᱼᱟ ᱥᱮᱨᱮᱧ ᱵᱤᱱᱛᱤ ᱠᱚ ᱟᱹᱰᱤ ᱨᱟᱹᱥᱠᱟᱹ ᱟᱹᱰᱤ ᱨᱚᱢᱚᱡᱽ ᱱᱚᱣᱟ ᱨᱮᱱᱟᱜ ᱤᱭᱟᱹ ᱫᱚ ᱢᱟᱱᱮ ᱞᱟᱹᱭ ᱡᱚᱝᱜᱮ ᱵᱟᱭ ᱜᱟᱱᱚᱜᱼᱟ ᱡᱟᱦᱟᱸᱭ ᱧᱮᱞ ᱟᱠᱟᱫᱟ ᱵᱟᱯᱞᱟ ᱠᱚ ᱫᱟᱨᱮ ᱜᱤᱫᱽᱨᱟᱹ ᱠᱚ ᱧᱮᱞᱮᱜᱼᱟ ᱪᱮᱫ ᱵᱟᱠᱚ ᱧᱮᱞᱮᱜᱼᱟ ᱵᱟᱠᱚ ᱴᱷᱤᱠᱟᱹᱼᱟ ᱛᱚ ᱟᱵᱚᱣᱟᱜ ᱡᱟᱦᱟᱸ ᱛᱤᱱᱟᱹᱜ ᱵᱟᱯᱞᱟ ᱫᱚᱵᱚ ᱢᱮᱱᱟᱜᱼᱟ ᱟᱹᱰᱤ ᱨᱟᱹᱥᱠᱟᱹ ᱨᱮᱱᱟᱜ ᱵᱟᱯᱞᱟ ᱠᱟᱱ ᱛᱟᱵᱚᱱᱟ